ᱟᱪᱪᱷᱟ ᱫᱤᱫᱤ ᱟᱵᱚ ᱥᱟᱱᱛᱟᱲ ᱥᱟᱶᱛᱟ ᱨᱮᱭᱟᱜᱥᱮᱨᱣᱟ ᱦᱚᱨᱚᱜ ᱵᱟᱸᱫᱮ ᱵᱟᱵᱚᱛ ᱛᱮ ᱵᱟᱨᱯᱮ ᱠᱟᱛᱷᱟ ᱞᱟᱹᱭ ᱟᱸᱡᱚᱢ ᱟᱵᱚᱱ ᱢᱮᱥᱮ ᱤᱧ ᱫᱚ ᱥᱟᱱᱛᱟᱲ ᱟᱹᱨᱤ ᱪᱟᱞᱤ ᱨᱮᱭᱟᱜ ᱰᱨᱮᱥ ᱤᱧ ᱠᱩᱥᱤᱭᱟᱜᱼᱟ ᱤᱧᱦᱚᱧ ᱠᱩᱲᱤ ᱦᱚᱯᱚᱱ ᱠᱟᱱᱟ ᱟᱨ ᱯᱟᱺᱧᱪᱤ ᱯᱟᱨᱦᱟᱲ ᱥᱩᱫᱽᱨᱮ ᱪᱷᱟᱯ ᱥᱩᱞᱟᱹᱠ ᱢᱟᱞᱟ ᱛᱟᱜᱟ ᱠᱟᱴᱟᱨᱮ ᱯᱟᱭᱮᱞ ᱟᱨ ᱦᱚᱲ ᱛᱟᱞᱟᱨᱮᱢ ᱛᱟᱦᱮᱱ ᱠᱟᱱ ᱫᱤᱠᱩ ᱛᱟᱞᱟᱨᱮᱢ ᱛᱟᱦᱮᱱ ᱠᱟᱱ ᱟᱢᱠᱚ ᱴᱷᱤᱠᱟᱹ ᱫᱟᱲᱮ ᱭᱟᱢᱟ ᱟᱢᱫᱚᱢ ᱦᱚᱲᱥᱚᱢᱟᱡ ᱨᱮᱱ ᱠᱩᱲᱤ ᱠᱟᱱᱟᱢ ᱚᱱᱟᱠᱚᱛᱮ ᱨᱟᱹᱥᱠᱟᱹᱜᱤᱧ ᱵᱩᱡᱷᱟᱹᱣᱟ ᱟᱨ ᱦᱚᱲᱟᱜ ᱟᱹᱨᱤᱪᱟᱹᱞᱤ ᱰᱨᱮᱥ ᱦᱚᱨᱚᱜ ᱛᱤᱱᱟᱹᱜ ᱨᱟᱹᱥᱠᱟᱹ ᱵᱩᱡᱷᱟᱹᱜᱼᱟ ᱡᱮᱦᱮᱛᱩ ᱤᱧᱫᱚᱧ ᱦᱚᱲᱠᱩᱲᱤ ᱠᱟᱱᱟ ᱚᱱᱟᱛᱮ ᱟᱨᱚ ᱨᱟᱹᱥᱠᱟᱹᱧ ᱵᱩᱡᱷᱟᱹᱣᱟ ᱫᱤᱠᱩ ᱛᱟᱞᱟᱨᱮᱧ ᱛᱟᱦᱮᱱᱠᱷᱟᱱ ᱡᱮ ᱤᱧᱡᱮ ᱦᱚᱲᱠᱩᱲᱤᱠᱩ ᱢᱤᱛᱟᱹᱧᱟ ᱚᱱᱟ ᱦᱚᱲ ᱥᱚᱢᱟᱡᱨᱮᱱ ᱠᱩᱲᱤ ᱚᱱᱟᱛᱮ ᱤᱧ ᱟᱨᱚ ᱨᱟᱹᱥᱠᱟᱹᱧ ᱟᱹᱭᱠᱟᱹᱣᱟ